ᱜᱚᱢᱠᱮ ᱡᱚᱸᱦᱟᱨ ᱤᱧ ᱥᱩᱱᱤᱞ ᱢᱩᱨᱢᱩᱧ ᱞᱟᱹᱭᱮᱫᱼᱟ ᱨᱮᱥᱴᱩᱨᱮᱱᱴ ᱨᱮ ᱯᱟᱴᱱᱟᱨ ᱜᱚᱢᱠᱮᱧ ᱟᱹᱞᱤᱧ ᱡᱟᱦᱟᱸ ᱠᱚᱞᱤᱧ ᱚᱰᱟᱨ ᱞᱮᱫᱟ ᱡᱚᱢᱟᱜ ᱞᱟᱹᱜᱤᱫᱛᱮ ᱛᱮᱦᱮᱧ ᱟᱹᱭᱩᱵ ᱵᱮᱲᱟ ᱯᱮᱲᱟ ᱠᱚᱠᱚ ᱦᱤᱡᱩᱜᱼᱟ ᱱᱟᱦᱟᱜ ᱢᱮᱱᱠᱷᱟᱱ ᱟᱹᱵᱮᱱ ᱡᱚᱢᱟᱜ ᱢᱩᱫᱽᱨᱮ ᱯᱟᱯᱚᱲ ᱠᱚ ᱟᱨ ᱵᱩᱸᱫᱤᱭᱟᱹ ᱠᱚ ᱥᱟᱶᱛᱮ ᱯᱟᱭᱮᱥ ᱟᱹᱵᱤᱱ ᱵᱟᱵᱤᱱ ᱵᱷᱮᱡᱟᱣ ᱠᱟᱜ ᱞᱤᱧᱟ ᱟᱨ ᱟᱹᱵᱤᱱ ᱱᱚᱣᱟ ᱠᱚ ᱪᱮᱫᱟᱜ ᱵᱟᱹᱵᱤᱱ ᱵᱷᱮᱡᱟ ᱟᱫ ᱞᱤᱧᱟ ᱪᱮᱫᱟᱜ ᱥᱮ ᱯᱮᱲᱟ ᱠᱚᱠᱚ ᱦᱤᱡᱩᱜᱼᱟ ᱱᱟᱦᱟᱜ ᱟᱹᱰᱤ ᱞᱟᱡᱟᱣ ᱯᱟᱲᱟ ᱵᱩᱡᱷᱟᱹᱜᱼᱟ ᱚᱱᱟ ᱠᱷᱟᱹᱛᱤᱨ ᱟᱹᱵᱤᱱ ᱴᱷᱮᱱ ᱞᱤᱧ ᱱᱮᱦᱚᱨᱚᱜ ᱠᱟᱱᱟ ᱚᱱᱟ ᱠᱚᱵᱤᱱ ᱵᱷᱮᱡᱟ ᱞᱮᱠᱷᱟᱱ ᱟᱹᱰᱤ ᱱᱟᱯᱟᱭ ᱠᱚᱜᱼᱟ